ᱟᱞᱮᱭᱟᱜ ᱯᱚᱱᱚᱛ ᱨᱮ ᱟᱭᱢᱟ ᱞᱮᱠᱟᱱ ᱠᱷᱮᱞᱳᱰ ᱦᱩᱭᱩᱜ ᱜᱮᱭᱟ ᱡᱮᱞᱮᱠᱟ ᱯᱷᱩᱴᱵᱚᱞ ᱠᱨᱤᱠᱮᱴ ᱠᱟᱵᱟᱰᱤ ᱴᱤᱨ ᱵᱮᱰᱢᱤᱱᱴᱚᱱ ᱞᱟᱹᱴᱩᱨ ᱜᱩᱴᱤᱥ ᱥᱟᱠᱟᱢ ᱵᱟᱹᱦᱩ ᱡᱟᱶᱟᱭ ᱟᱭᱢᱟ ᱞᱮᱠᱟᱱ ᱠᱷᱮᱞᱳᱰ ᱜᱮᱞᱮ ᱠᱷᱮᱞᱳᱜ ᱜᱮᱭᱟ ᱡᱮᱢᱚᱱ ᱯᱷᱩᱴᱵᱚᱞ ᱠᱩᱲᱤ ᱜᱤᱫᱟᱹᱨ ᱠᱚᱲᱟ ᱜᱤᱫᱟᱹᱨ ᱥᱟᱱᱟᱢ ᱜᱮᱞᱮ ᱠᱷᱮᱞ ᱜᱮᱭᱟ ᱠᱨᱤᱠᱮᱴ ᱦᱚᱸ ᱠᱩᱲᱤ ᱜᱤᱫᱟᱹᱨ ᱠᱚᱲᱟ ᱜᱤᱫᱟᱹᱨ ᱥᱟᱱᱟᱢ ᱜᱮᱞᱮ ᱠᱷᱮᱞ ᱜᱮᱭᱟ ᱠᱟᱵᱟᱰᱤ ᱦᱚᱸ ᱠᱩᱲᱤ ᱜᱤᱫᱟᱹᱨ ᱠᱚᱲᱟ ᱜᱤᱫᱟᱹᱨ ᱥᱟᱱᱟᱢ ᱜᱮᱞᱮ ᱠᱷᱮᱞ ᱜᱮᱭᱟ ᱵᱮᱰᱢᱤᱱᱴᱚᱱ ᱦᱚᱸ ᱠᱩᱲᱤ ᱜᱤᱫᱟᱹᱨ ᱠᱚᱲᱟ ᱜᱤᱫᱟᱹᱨ ᱥᱟᱱᱟᱢ ᱜᱮᱞᱮ ᱠᱷᱮᱞ ᱜᱮᱭᱟ ᱟᱨ ᱠᱟᱹᱴᱤᱡ ᱢᱟᱹᱭᱼᱵᱟᱹᱵᱩ ᱛᱟᱠᱚ ᱫᱚ ᱜᱩᱴᱤ ᱞᱟᱹᱴᱷᱩᱨ ᱴᱤᱨ ᱥᱟᱠᱟᱢ ᱵᱟᱹᱦᱩ ᱡᱟᱶᱟᱭ ᱠᱚ ᱠᱷᱮᱞᱚᱜᱼᱟ ᱟᱨ ᱚᱱᱟ ᱠᱚᱜᱮᱞᱮ ᱠᱷᱮᱞᱼᱟ ᱟᱨ ᱟᱞᱮᱭᱟᱜ ᱚᱱᱟ ᱯᱚᱱᱚᱛ ᱨᱮᱫᱚ ᱟᱨ ᱟᱞᱮᱭᱟᱜ ᱯᱚᱱᱚᱛ ᱟᱨ ᱮᱴᱟᱜ ᱯᱚᱱᱚᱛ ᱨᱮᱭᱟᱜ ᱠᱷᱮᱞᱳᱰ ᱫᱚ ᱵᱮᱥᱤ ᱫᱚ ᱵᱟᱝ ᱵᱷᱮᱜᱟᱨᱟ ᱡᱮ ᱟᱞᱮ ᱠᱚ ᱡᱟᱦᱟᱸ ᱠᱚᱞᱮ ᱠᱷᱮᱞ ᱜᱮᱭᱟ ᱡᱟᱦᱟᱱᱟᱜ ᱠᱨᱤᱠᱮᱴ ᱯᱷᱩᱴᱵᱚᱞ ᱠᱟᱵᱟᱰᱤ ᱵᱮᱰᱢᱤᱱᱴᱚᱱ ᱴᱤᱨ ᱞᱟᱹᱴᱷᱩᱨ ᱡᱟᱦᱟᱸ ᱠᱚᱞᱮ ᱠᱷᱮᱞᱟ ᱚᱱᱟ ᱠᱚᱦᱚᱸ ᱮᱴᱟᱜ ᱯᱚᱱᱚᱛ ᱨᱮᱠᱚ ᱠᱷᱮᱞ ᱜᱮᱭᱟ ᱵᱮᱥᱤ ᱫᱚ ᱵᱟᱝ ᱵᱷᱮᱜᱟᱨ ᱜᱮᱭᱟ ᱟᱨ ᱤᱧᱫᱚ ᱩᱱᱟᱹᱜ ᱜᱮᱧ ᱢᱚᱱᱮᱭᱟ